ᱚᱠᱚᱭᱮᱢ ᱢᱮᱱ ᱮᱫᱟ ᱢᱟ ᱟᱫᱚ ᱞᱟᱹᱭᱢᱮ ᱟᱪᱪᱷᱟ ᱞᱟᱹᱭᱵᱮᱱ ᱦᱮᱸ ᱟᱪᱪᱷᱟ ᱦᱮᱸ ᱫᱟᱨᱤ ᱥᱚᱝᱨᱚᱠᱷᱚᱱ ᱨᱮᱭᱟᱜ ᱵᱤᱥᱚᱭ ᱫᱚ ᱦᱩᱭᱩᱜ ᱠᱟᱱᱟ ᱟᱵᱩ ᱫᱟᱨᱤ ᱨᱚᱦᱚᱭ ᱦᱩᱭᱩᱜ ᱛᱟᱵᱩᱱᱟ ᱦᱮᱸ ᱫᱟᱨᱤ ᱨᱚᱦᱚᱭ ᱦᱩᱭᱩᱜ ᱟ ᱛᱟᱯᱚᱨ ᱫᱟᱨᱤ ᱢᱟᱜᱠᱩ ᱵᱚᱱᱫᱚ ᱦᱩᱭᱩᱜ ᱟ ᱦᱮᱸ ᱱᱤᱭᱟᱹᱠᱤᱱ ᱬᱵᱟᱨᱭᱟ ᱠᱟᱹᱢᱤ ᱡᱚᱫᱤ ᱴᱷᱤᱠ ᱢᱚᱛᱚ ᱦᱩᱭᱞᱮᱱᱠᱷᱟᱱ ᱫᱟᱨᱤ ᱢᱚᱴᱟ ᱢᱚᱴᱤ ᱴᱷᱤᱠᱜᱮ ᱛᱟᱦᱮᱸᱱᱟ ᱟᱨ ᱵᱮᱯᱚᱠ ᱦᱟᱨᱮ ᱨᱟᱥᱛᱟ ᱫᱷᱟᱨᱮ ᱠᱚᱨᱮ ᱫᱟᱨᱤ ᱨᱚᱦᱚᱭ ᱦᱩᱭᱩᱜ ᱟ ᱟᱨ ᱨᱟᱥᱛᱟ ᱫᱷᱟᱨᱮ ᱛᱟᱨᱯᱚᱨ ᱡᱟᱦᱟᱸ ᱠᱩ ᱯᱩᱛᱤᱛ ᱡᱚᱢᱤ ᱦᱮᱱᱟᱜ ᱟᱠᱟᱫᱟ ᱯᱚᱛᱤᱛ ᱡᱟᱭᱜᱟ ᱦᱮᱱᱟᱜ ᱟᱠᱟᱫᱟ ᱦᱮᱸ ᱱᱤᱭᱟᱹᱠᱩ ᱯᱚᱛᱤᱛ ᱡᱟᱭᱜᱟ ᱨᱮ ᱡᱚᱫᱤ ᱫᱟᱨᱤ ᱵᱤᱵᱷᱤᱱᱱᱚ ᱨᱚᱠᱚᱢ ᱚᱨᱛᱷᱚ ᱱᱚᱭᱛᱤᱠ ᱫᱟᱨᱤ ᱡᱮᱢᱚᱱ ᱥᱚᱱᱟᱡᱩᱨᱤ ᱫᱟᱨᱤ ᱦᱮᱸ ᱟᱯᱮᱞ ᱫᱟᱨᱤ ᱥᱮ ᱩᱞ ᱫᱟᱨᱤᱠᱩ ᱡᱚᱢ ᱡᱚᱛᱚ ᱨᱚᱠᱚᱢᱟᱜ ᱫᱟᱨᱤ ᱨᱚᱦᱚᱭ ᱞᱮᱠᱷᱟᱡᱜᱤ ᱫᱟᱨᱤ ᱥᱚᱝᱨᱚᱠᱷᱚᱱᱚᱜ ᱟ ᱦᱮᱸ ᱞᱟᱹᱭᱢᱮ ᱥᱚᱝᱨᱚᱠᱷᱚᱱ ᱵᱚᱞᱛᱮᱫᱚ ᱮᱠᱷᱚᱱ ᱡᱟ ᱯᱚᱨᱤᱥᱛᱮᱛᱤ ᱵᱮᱠᱛᱤ ᱜᱚᱛᱚ ᱵᱷᱟᱵᱮᱦᱚᱢ ᱥᱚᱝᱨᱚᱠᱷᱚᱱ ᱫᱟᱲᱤᱭᱟᱜ ᱟ ᱟᱵᱟᱨ ᱥᱚᱨᱠᱟᱨᱤ ᱵᱷᱟᱵᱮ ᱦᱚᱸ ᱥᱚᱨᱠᱟᱨᱤ ᱯᱨᱚᱡᱮᱴ ᱡᱟ ᱦᱮᱱᱟᱜ ᱟᱠᱟᱫᱟ ᱦᱮᱸ ᱥᱚᱨᱠᱟᱨᱤ ᱯᱨᱚᱡᱮᱴ ᱦᱩᱭᱩᱜ ᱠᱟᱱᱟ ᱜᱮᱭᱟ ᱵᱤᱵᱷᱤᱱᱱᱚ ᱰᱟᱦᱟᱨ ᱟᱲᱮ ᱟᱲᱮᱛᱮ ᱦᱮᱸ ᱥᱚᱱᱟᱡᱷᱩᱨᱤ ᱫᱟᱨᱤ ᱨᱚᱦᱚᱭᱚᱜ ᱠᱟᱱᱟ ᱵᱤᱵᱷᱤᱱᱱᱚ ᱚᱱᱮ ᱥᱚᱱᱤᱨᱵᱷᱚᱨ ᱜᱚᱥᱴᱤ ᱠᱷᱚᱡ ᱦᱚᱠᱩ ᱨᱚᱦᱚᱭᱮᱫᱟ ᱡᱮ ᱩᱞᱫᱟᱨᱤ ᱦᱚᱠᱩ ᱨᱚᱦᱚᱭᱮᱫᱟ ᱡᱟᱦᱟᱸᱠᱩ ᱥᱚᱱᱤᱨᱵᱷᱚᱨ ᱜᱚᱥᱴᱤ ᱢᱟᱫᱷᱚᱢ ᱛᱮ ᱛᱟᱯᱚᱨ ᱮᱢᱱᱤ ᱵᱮᱠᱛᱤ ᱜᱚᱛᱚ ᱢᱟᱫᱷᱚᱢ ᱛᱮᱦᱚᱸ ᱫᱟᱨᱤᱠᱩ ᱨᱚᱦᱚᱭᱮᱫᱟ ᱦᱮᱸ ᱛᱟᱯᱚᱨ ᱞᱟᱹᱭᱢᱮ ᱦᱮᱸ ᱦᱮᱸ

ᱦᱮᱸ ᱯᱷᱚᱨᱮᱥᱴ ᱰᱤᱯᱟᱨᱴᱢᱮᱱᱴ ᱨᱮ ᱦᱮᱱᱟᱜ ᱟᱠᱟᱫ ᱠᱚᱣᱟ ᱥᱚᱨᱠᱟᱨᱤ ᱦᱚᱲ ᱩᱱᱠᱩ ᱥᱟᱶ ᱡᱚᱜᱟᱡᱚᱜᱫᱟᱲᱤᱭᱟᱜ ᱟ ᱡᱮ ᱪᱮᱫᱞᱮᱠᱟ ᱠᱟᱛᱮᱜ ᱫᱟᱨᱤᱵᱩᱱ ᱥᱚᱝᱨᱚᱠᱷᱚᱱᱟ ᱛᱟᱯᱚᱨ ᱴᱚᱞᱟ ᱯᱟᱲᱟᱨᱮᱱ ᱥᱮ ᱵᱤᱨ ᱮᱨᱤᱭᱟᱨᱮᱱ ᱡᱟᱦᱟᱸ ᱨᱮ ᱦᱚᱲᱠᱩ ᱛᱟᱦᱮᱱᱟ ᱡᱮ ᱩᱱᱠᱩ ᱢᱚᱫᱷᱮᱨᱮ ᱵᱚᱞᱮ ᱥᱚᱪᱮᱛᱚᱱᱚᱛᱟ ᱫᱟᱨᱤᱨᱮᱱ ᱜᱨᱩᱯ ᱠᱩ ᱞᱟᱹᱭᱟᱠᱩ ᱦᱩᱭᱩᱜ ᱟ ᱟᱨᱫᱟᱨᱤᱨᱮᱭᱟᱜ ᱜᱨᱩᱯᱛᱚ ᱥᱚᱪᱮᱛᱚᱱᱚᱛᱟ ᱡᱚᱛᱚᱫᱤᱱ ᱵᱟᱝ ᱦᱩᱭᱩᱜ ᱟ ᱱᱤᱭᱟᱹ ᱟᱵᱩ ᱟᱨ ᱠᱤ ᱢᱟᱱᱩᱥ ᱡᱟᱛᱤ ᱥᱮ ᱥᱚᱥᱟᱭᱴᱤᱨᱮ ᱩᱱᱟᱹᱜ ᱫᱤᱱᱫᱚ ᱫᱟᱨᱤ ᱪᱮᱛᱟᱱᱨᱮ ᱱᱟᱦᱟᱪᱟᱨ ᱚᱛᱟᱪᱟᱨ ᱫᱚ ᱪᱟᱞᱟᱜ ᱜᱮᱭᱟ ᱢᱟ ᱞᱟᱹᱭᱢᱮ

ᱧᱤᱫᱟᱹᱨᱮ ᱫᱟᱨᱤᱠᱩ ᱢᱟᱜᱟ ᱵᱤᱨᱵᱩᱨᱩ ᱥᱮ ᱫᱟᱨᱤᱠ ᱢᱟᱜᱟ ᱚᱱᱟᱨᱮᱭᱟᱜ ᱫᱚ ᱢᱤᱫᱴᱮᱡᱜᱤ ᱰᱟᱦᱟᱨ ᱦᱮᱱᱟᱜ ᱟᱠᱟᱫᱟ ᱡᱟᱦᱟᱸ ᱮᱲᱤᱭᱟ ᱨᱮ ᱫᱟᱨᱤ ᱯᱟᱞᱦᱟ ᱦᱮᱱᱟᱜ ᱟᱠᱟᱫᱟ ᱥᱮ ᱵᱤᱨ ᱦᱮᱱᱟᱜ ᱟᱠᱟᱫᱟ ᱚᱱᱟᱠᱩ ᱯᱚᱛᱤᱴᱤ ᱴᱚᱞᱟᱨᱮ ᱯᱷᱚᱨᱮᱥᱴᱟᱨ ᱥᱟᱶ ᱡᱚᱜᱟᱡᱚᱜ ᱠᱟᱛᱮᱜ ᱩᱱᱠᱩ ᱢᱟᱫᱷᱚᱢ ᱛᱮ ᱴᱚᱞᱟ ᱴᱚᱞᱟ ᱢᱤᱴᱤᱱ ᱦᱩᱭᱩᱜ ᱟ ᱠᱟᱨᱚᱱ ᱵᱟᱝ ᱢᱤᱴᱤᱱ ᱞᱮᱠᱷᱟᱡ ᱦᱚᱲᱵᱟᱠᱩ ᱵᱩᱡᱷᱟᱹᱣ ᱫᱟᱲᱤᱭᱟᱜ ᱟ ᱚᱱᱟ ᱢᱤᱴᱤᱱ ᱜᱤ ᱮᱠᱢᱟᱛᱨᱚ ᱯᱚᱛᱷ ᱠᱟᱱᱟ ᱛᱟᱯᱚᱨ ᱞᱟᱹᱭᱢᱮ ᱦᱮᱸ ᱦᱮᱸ ᱚᱱᱟ ᱞᱟᱹᱜᱤᱫ ᱫᱚ ᱞᱚᱠᱟᱞ ᱥᱟᱭᱚᱛᱚ ᱥᱟᱥᱚᱱ ᱚᱵᱚᱥᱛᱟ ᱨᱮ ᱮᱠᱢᱟᱛᱨᱚᱜᱮ ᱦᱮᱱᱟᱜ ᱟᱠᱟᱫᱟ ᱯᱚᱧᱪᱟᱭᱮᱛ ᱛᱟᱯᱚᱨ ᱵᱞᱚᱠ ᱯᱷᱚᱨᱮᱥᱴ ᱟᱨᱠᱤ ᱚᱱᱮ ᱯᱷᱚᱨᱮᱥᱴ ᱰᱤᱯᱟᱨᱴᱢᱮᱱᱴ ᱩᱠᱩ ᱯᱷᱚᱨᱮᱥᱴ ᱰᱤᱯᱟᱨᱴᱢᱮᱱᱴ ᱥᱟᱶ ᱡᱚᱜᱟᱡᱚᱜ ᱞᱮᱠᱷᱟᱡ ᱜᱤ ᱚᱱᱟᱠᱚᱫᱚ ᱡᱚᱛᱚ ᱥᱚᱢᱟᱫᱷᱟᱱᱚᱜ ᱟ ᱦᱮᱸ ᱟᱨ ᱱᱩᱠᱩ ᱯᱷᱚᱨᱮᱥᱴ ᱰᱤᱯᱟᱨᱴᱢᱮᱱᱴ ᱱᱩᱠᱩ ᱚᱯᱷᱤᱥᱟᱨ ᱡᱟᱦᱟᱸᱭ ᱵᱤᱨ ᱠᱚᱢᱤᱴᱤ ᱦᱮᱱᱟᱜ ᱟᱠᱟᱫ ᱠᱚᱣᱟ ᱥᱮ ᱵᱤᱵᱷᱤᱱᱱᱚ ᱡᱟᱭᱜᱟᱨᱮ ᱫᱟᱨᱤ ᱠᱚᱢᱤᱴᱤ ᱦᱮᱱᱟᱜ ᱟᱠᱟᱫ ᱠᱚᱣᱟ ᱩᱱᱠᱩ ᱡᱚᱛᱚᱜᱤ ᱯᱷᱚᱨᱮᱥᱴ ᱰᱤᱯᱟᱨᱴᱢᱮᱱᱴ ᱥᱟᱶ ᱡᱚᱜᱟᱡᱚᱜ ᱠᱟᱛᱮᱜ ᱦᱮᱸ ᱥᱚᱨᱠᱟᱨᱤ ᱯᱨᱚᱡᱮᱴ ᱪᱮᱫ ᱦᱮᱱᱟᱜ ᱟᱠᱟᱫᱟ ᱥᱚᱨᱠᱟᱨᱤ ᱢᱟᱫᱷᱚᱢ ᱛᱮ ᱚᱱᱟᱫᱚ ᱡᱚᱛᱚ ᱥᱚᱢᱟᱰᱷᱟᱱᱚᱜ ᱜᱮᱭᱟ ᱠᱤᱱᱛᱩ ᱟᱜᱨᱚᱦᱚ ᱛᱟᱦᱮᱸ ᱫᱚᱨᱠᱟᱨᱟ ᱦᱚᱲ ᱦᱚᱲᱟᱜ ᱟᱜᱨᱚᱦᱚ ᱛᱟᱦᱮᱸ ᱫᱚᱨᱠᱟᱨᱟ ᱡᱮ ᱫᱟᱨᱤ ᱪᱮᱛᱟᱱ ᱨᱮ ᱦᱚᱲᱟᱜ ᱦᱮᱸ ᱦᱮᱸ

ᱦᱮᱸ ᱩᱱᱠᱩ ᱥᱟᱵᱨᱮᱭᱟᱜ ᱵᱮᱵᱚᱥᱛᱟ ᱥᱮ ᱡᱟᱦᱟᱸᱭ ᱡᱤᱵᱡᱤᱭᱟᱹᱞᱤᱠᱩ ᱦᱚᱛᱟᱭᱮᱫ ᱠᱚᱣᱟ ᱩᱱᱠᱩᱣᱟᱜ ᱥᱟᱵᱨᱮᱭᱟᱜ ᱵᱮᱵᱚᱥᱛᱟ ᱫᱚ ᱱᱤᱭᱟᱹᱜᱤ ᱦᱮᱱᱟᱜ ᱟᱠᱟᱫᱟ ᱥᱚᱨᱠᱟᱨᱤ ᱢᱟᱫᱷᱚᱢ ᱛᱮ ᱥᱮ ᱡᱮ ᱱᱩᱠᱩ ᱯᱷᱚᱨᱮᱥᱴ ᱰᱤᱯᱟᱨᱴᱢᱮᱱᱴ ᱥᱟᱶ ᱵᱤᱨᱠᱚᱢᱤᱴᱤ ᱠᱟᱨᱚᱱ ᱰᱤᱯᱟᱨᱴᱢᱮᱱᱴ ᱦᱚᱛᱚ ᱡᱚᱛᱚ ᱵᱟᱭ ᱠᱟᱹᱢᱤᱫᱟᱲᱤᱭᱟᱜ ᱟ ᱞᱚᱠᱟᱞᱨᱮᱱ ᱡᱟᱦᱟᱸᱭ ᱠᱩ ᱡᱤᱵᱡᱤᱭᱟᱹᱞᱤ ᱠᱟᱹᱴᱤᱡᱠᱩ ᱵᱷᱟᱞᱚᱵᱟᱥᱟ ᱠᱚᱣᱟ ᱦᱮᱸ ᱱᱚᱠᱟᱱᱠᱩ ᱦᱚᱲ ᱫᱚᱨᱠᱟᱨᱟ ᱟᱨ ᱯᱚᱨᱤᱵᱮᱥ ᱵᱤᱫ ᱫᱚᱨᱠᱟᱨᱟ ᱦᱮᱸ ᱱᱚᱝᱠᱟᱱ ᱠᱩ ᱦᱚᱲ ᱥᱟᱶ ᱥᱮ ᱵᱤᱵᱷᱤᱱᱱᱚ ᱨᱚᱠᱚᱢ ᱟᱭᱤᱱ ᱦᱮᱱᱟᱜ ᱟᱠᱟᱫᱟ ᱦᱮᱸ ᱚᱱᱮ ᱵᱚᱱᱱᱚ ᱯᱨᱟᱱᱤ ᱟᱭᱤᱱᱨᱮ ᱪᱮᱫ ᱦᱮᱱᱟᱜ ᱟᱠᱟᱫᱟ ᱦᱮᱸ ᱚᱱᱟᱠᱩ ᱡᱚᱛᱚ ᱥᱚᱪᱮᱛᱚᱱ ᱵᱷᱟᱵᱮ ᱞᱟᱹᱭᱟᱠᱩ ᱦᱩᱭᱩᱜ ᱟ ᱟᱨ ᱦᱚᱲᱡᱚᱫᱤ ᱡᱚᱛᱚᱠᱷᱚᱱ ᱵᱟᱢ ᱥᱚᱪᱮᱛᱚᱱ ᱫᱟᱲᱤᱭᱟᱠᱩᱣᱟ ᱛᱚᱛᱚᱠᱷᱚᱱ ᱫᱚ ᱱᱤᱭᱟᱹᱠᱩ ᱡᱤᱵᱡᱤᱭᱟᱹᱞᱤ ᱦᱚᱛᱟ ᱫᱚ ᱵᱟᱝ ᱵᱚᱱᱫᱚᱜ ᱟ ᱡᱮᱢᱚᱱ ᱥᱮᱸᱫᱽᱨᱟ ᱠᱩ ᱪᱟᱞᱟᱜ ᱟ ᱥᱮᱸᱫᱽᱨᱟ ᱠᱩ ᱪᱟᱞᱟᱜ ᱟ ᱟᱭᱢᱟ ᱵᱤᱨᱠᱷᱚᱡ ᱡᱤᱵᱡᱤᱭᱟᱹᱞᱤᱠᱩ ᱚᱸᱰᱮᱠᱩ ᱜᱚᱡ ᱟᱹᱜᱩᱠᱚᱣᱟ ᱠᱤᱱᱛᱩ ᱜᱚᱡᱟᱹᱜᱩ ᱠᱚᱣᱟᱠᱩ ᱴᱷᱤᱠᱜᱮᱭᱟ ᱠᱤᱱᱛᱩ ᱩᱱᱠᱩᱡᱮ ᱯᱨᱚᱡᱚᱱᱚᱱ ᱠᱟᱛᱮᱜ ᱩᱱᱠᱩᱡᱮ ᱵᱟᱠᱩ ᱵᱟᱲᱦᱟᱣ ᱩᱪᱩᱟᱠᱩ ᱠᱟᱱᱟ ᱱᱤᱭᱟᱹᱨᱮ ᱮᱠᱢᱟᱛᱨᱚ ᱠᱟᱹᱢᱤ ᱫᱚ ᱦᱩᱭᱩᱜ ᱠᱟᱱᱟ ᱡᱮ ᱡᱟᱦᱟᱸ ᱵᱤᱨ ᱮᱞᱟᱠᱟ ᱠᱟᱱᱟ ᱥᱮ ᱵᱤᱨ ᱫᱟᱨᱤᱠᱩ ᱨᱚᱦᱚᱭ ᱟᱠᱟᱫᱟ ᱚᱸᱰᱮᱱ ᱠᱩᱡ ᱞᱚᱠᱟᱞ ᱠᱚᱢᱤᱴᱤ ᱟᱨ ᱯᱨᱚᱥᱟᱥᱚᱱ ᱱᱩᱠᱩ ᱡᱟᱦᱟᱸ ᱢᱤᱫᱠᱟᱛᱮᱜ ᱠᱟᱹᱢᱤ ᱠᱟᱛᱮᱜ ᱛᱚᱵᱮᱜᱤ ᱟᱨᱠᱤ ᱢᱤᱫᱴᱮᱡ ᱥᱚᱢᱟᱫᱷᱟᱱ ᱛᱩᱫ ᱫᱟᱲᱤᱭᱟᱜ ᱟ ᱯᱷᱚᱨᱮᱥᱴ ᱯᱷᱚᱨᱮᱥᱴᱟᱨ ᱞᱮᱠᱟᱠᱩ ᱠᱟᱹᱢᱤᱭᱟ ᱦᱮᱸ ᱱᱮᱛᱟ ᱱᱮᱛᱟ ᱞᱮᱠᱟᱭ ᱠᱟᱹᱢᱤᱭᱟ ᱟᱨ ᱡᱚᱱᱚᱜᱚᱱ ᱥᱮ ᱩᱱᱠᱩ ᱟᱠᱩᱞᱮᱠᱟᱠᱩ ᱠᱟᱹᱢᱤᱭᱟ ᱩᱱᱠᱩᱣᱟᱜ ᱢᱚᱫᱷᱮᱨᱮ ᱠᱚᱱᱚ ᱥᱚᱢᱚᱱᱱᱚᱭ ᱡᱚᱫᱤ ᱵᱟᱝ ᱛᱟᱦᱮᱱᱟ ᱦᱮᱸ ᱩᱱᱠᱩᱣᱟᱜ ᱢᱚᱫᱷᱮᱨᱮ ᱢᱤᱫᱴᱮᱡ ᱥᱮᱛᱩ ᱵᱚᱱᱫᱷᱚᱱ ᱡᱚᱫᱤ ᱵᱟᱝ ᱛᱟᱦᱮᱱ ᱠᱷᱟᱡ ᱛᱟᱦᱚᱞᱮ ᱱᱤᱭᱟᱹ ᱠᱚᱫᱚ ᱵᱟᱝ ᱨᱩᱠᱷᱟᱹᱣ ᱫᱟᱲᱤᱭᱟᱜ ᱟ ᱠᱟᱨᱚᱱ ᱡᱮᱠᱚᱱᱚ ᱵᱷᱟᱜᱤ ᱠᱟᱹᱢᱤᱫᱚ ᱞᱚᱠᱟᱞᱨᱮᱱ ᱦᱚᱲᱜᱤ ᱠᱟᱹᱢᱤᱭ ᱦᱩᱭᱩᱜ ᱟ ᱦᱮᱸ